ᱦᱮᱸ ᱦᱮᱸ ᱦᱮᱞᱳ ᱚᱠᱚᱭ ᱚᱠᱚᱭ ᱦᱮᱸ ᱚᱠᱚᱭ ᱟᱢ ᱫᱚ ᱚᱻ ᱜᱟᱹᱰᱤ ᱢᱟᱹᱞᱤᱠ ᱚᱻ ᱚᱻ

ᱦᱮᱸ ᱦᱮᱸ ᱢᱟᱱᱮ ᱫᱚ ᱱᱚᱜᱼᱚᱭ ᱥᱤᱛᱩᱝ ᱫᱤᱱ ᱛᱚ ᱟᱨ ᱩᱱᱠᱩ ᱠᱚᱨᱢᱚ ᱪᱟᱨᱤ ᱠᱚᱦᱚᱸ ᱡᱚᱛᱚ ᱵᱟᱠᱚ ᱮᱴᱮᱱᱰ ᱵᱟᱹᱱᱩᱜ ᱠᱚᱣᱟ ᱟᱫᱚ ᱚᱱᱮ ᱚᱱᱠᱟ ᱞᱮᱠᱟᱛᱮ ᱢᱟᱱᱮ ᱛᱟᱲᱟᱛᱟᱹᱲᱤ ᱟᱨ ᱜᱟᱹᱰᱤ ᱠᱚᱦᱚᱸ ᱟᱹᱰᱤ ᱞᱟᱹᱭᱤᱱ ᱠᱚ ᱱᱚᱰᱮ ᱠᱚ ᱫᱚᱢᱮ ᱟᱹᱨᱩᱵ ᱠᱚ ᱟᱹᱜᱩᱭᱮᱫᱟ ᱟᱫᱚ ᱚᱱᱮ ᱚᱱᱠᱟ ᱠᱟᱨᱚᱱ ᱛᱮ ᱛᱟᱲᱟ ᱦᱩᱲᱟᱹ ᱵᱮᱯᱟᱨ ᱠᱟᱨᱚᱱᱛᱮ ᱛᱷᱚᱲᱟ ᱛᱟᱲᱟ ᱦᱩᱲᱟᱹ ᱠᱟᱹᱢᱤ ᱤᱫᱤ ᱟᱠᱟᱫᱼᱟ ᱟᱫᱚ ᱚᱱᱟ ᱠᱟᱨᱚᱱ ᱛᱮ ᱛᱷᱚᱲᱟ ᱢᱤᱥᱴᱮᱠ ᱦᱩᱭᱟᱠᱟᱱᱟ ᱦᱮᱸ ᱦᱮᱸ ᱢᱟ ᱮᱱᱛᱮᱫ ᱠᱟᱹᱢᱤ ᱠᱟᱛᱮᱫ ᱜᱮ ᱯᱚᱭᱥᱟ ᱫᱚ ᱦᱟᱛᱟᱣ ᱦᱩᱭᱩᱜᱼᱟ ᱯᱩᱨᱟᱹ ᱯᱩᱨᱟᱹ ᱠᱟᱹᱢᱤ ᱵᱟᱝ ᱢᱚᱡᱽ ᱛᱮ ᱵᱟᱝ ᱠᱚᱢᱯᱮᱞᱮᱴ ᱠᱟᱛᱮᱫ ᱯᱚᱭᱥᱟ ᱦᱟᱛᱟᱣ ᱫᱚ ᱚᱱᱟ ᱫᱚ ᱢᱚᱡᱽ ᱫᱚ ᱵᱟᱝ ᱦᱩᱭᱩᱜ ᱠᱟᱱᱟ ᱟᱫᱚ ᱟᱫᱚ ᱱᱚᱜᱼᱚ ᱱᱚᱝᱠᱟ ᱵᱮᱥᱛᱚᱛᱟ ᱢᱚᱫᱽᱫᱷᱮ ᱠᱟᱹᱢᱤ ᱠᱟᱱ ᱠᱟᱨᱚᱱ ᱛᱮ ᱚᱱᱠᱟ ᱩᱲᱜᱩ ᱯᱩᱲᱜᱩ ᱦᱩᱭᱮᱱᱟ ᱰᱟᱠ ᱟᱨ ᱛᱟᱪᱷᱟᱲᱟ ᱱᱚᱜᱼᱚᱭ ᱥᱤᱛᱩᱝ ᱠᱟᱱᱟ ᱥᱤᱛᱩᱝ ᱠᱟᱱᱟ ᱥᱤᱛᱩᱝ ᱨᱮ ᱜᱟᱹᱰᱤ ᱫᱚᱦᱚ ᱞᱮᱠᱷᱟᱱ ᱫᱚᱦᱚ ᱫᱚᱦᱚᱭᱮᱫ ᱤᱭᱟᱹ ᱠᱮᱫᱟ ᱛᱚ ᱚᱱᱠᱟ ᱠᱟᱨᱚᱱ ᱛᱮ ᱚᱱᱟ ᱥᱟᱯᱷᱟ ᱠᱟᱛᱮᱫ ᱚᱠᱟᱴᱟᱜ ᱡᱟᱦᱟᱸ ᱤᱭᱟᱹ ᱦᱩᱭᱮᱱᱟ ᱚᱱᱟ ᱦᱚᱸ ᱚᱸᱰᱮ ᱜᱮ ᱥᱮᱴᱤᱝ ᱠᱟᱛᱮᱫ ᱵᱟᱹᱭᱥᱟᱹᱣ ᱮᱱᱟ ᱦᱮᱸ ᱚᱱᱟ ᱠᱟᱨᱚᱱ ᱛᱮ ᱥᱟᱯᱷᱟ ᱫᱚ ᱵᱟᱝ ᱟᱭᱱᱟ ᱨᱮᱫᱚ ᱥᱟᱯᱷᱟ ᱫᱚ ᱵᱟᱝ ᱧᱮᱞ ᱞᱮᱱᱟ ᱦᱮᱸ ᱦᱮᱸ ᱚᱱᱟ ᱫᱚ ᱢᱮᱱᱟ ᱢᱟᱱᱮ ᱛᱷᱟᱲᱟ ᱢᱤᱥᱴᱮᱠ ᱫᱚ ᱚᱱᱮ ᱚᱱᱠᱟ ᱞᱟᱹᱭ ᱦᱩᱭ ᱦᱩᱭᱟᱠᱟᱱ ᱜᱮᱭᱟ ᱪᱤᱠᱟᱹᱭᱟᱢ ᱱᱚᱣᱟ ᱢᱟᱱᱮ ᱠᱚᱨᱢᱚᱪᱟᱹᱨᱤ ᱠᱚᱫᱚ ᱮᱠᱮᱱ ᱵᱟᱹᱱᱩᱜ ᱠᱚᱣᱟ ᱟᱨ ᱛᱟᱪᱷᱟᱲᱟ ᱱᱚᱜᱼᱚᱭ ᱯᱨᱚᱪᱚᱱᱰᱚ ᱯᱨᱚᱠᱷᱳᱨ ᱨᱳᱫᱨᱳ ᱪᱟᱞᱟᱜ ᱠᱟᱱᱟ ᱦᱮᱸ ᱱᱚᱜᱼᱚ ᱱᱚᱝᱠᱟ ᱟᱨ ᱜᱟᱹᱰᱤ ᱦᱚᱸ ᱫᱚᱢᱮ ᱞᱟᱹᱭᱤᱱ ᱟᱠᱟᱱᱟ ᱱᱤᱛᱚᱜ ᱤᱭᱟᱹ ᱮᱫ ᱤᱭᱟᱹ ᱨᱮ ᱱᱚᱰᱮ ᱫᱚ ᱫᱚᱦᱚ ᱡᱟᱭᱜᱟ ᱵᱟᱝ ᱛᱚ ᱛᱟᱲᱟ ᱛᱟᱹᱲᱤ ᱚᱱᱠᱟ ᱩᱱᱠᱩ ᱠᱚᱨᱢᱚᱪᱟᱹᱨᱤ ᱠᱤᱨᱤᱧ ᱠᱟᱛᱮᱫ ᱤᱭᱟᱹ ᱦᱩᱭ ᱦᱮᱸ ᱟᱪᱪᱷᱟ ᱠᱚᱨᱢᱚᱪᱟᱨᱤ ᱠᱚ ᱱᱩᱠᱩ ᱞᱟᱹᱭ ᱵᱩᱡᱷᱟᱹᱣ ᱟᱠᱚ ᱦᱩᱭᱩᱜᱼᱟ ᱦᱮᱸ ᱢᱟᱱᱮ ᱠᱟᱹᱢᱤ ᱠᱟᱥᱴᱚᱢᱟᱨᱟᱜ ᱠᱟᱹᱢᱤ ᱫᱚ ᱱᱚᱝᱠᱟ ᱵᱟᱝ ᱤᱭᱟᱹ ᱞᱮᱠᱷᱟᱱ ᱫᱚ ᱠᱚᱨᱟᱣ ᱞᱮᱠᱷᱟᱱ ᱫᱚ ᱴᱷᱤᱠ ᱫᱚ ᱵᱟᱝ ᱦᱩᱭᱩᱜᱼᱟ ᱱᱚᱝᱠᱟ ᱛᱮ ᱫᱩᱨᱱᱟᱢ ᱪᱟᱞᱟᱜᱼᱟ ᱦᱮᱸ ᱦᱮᱸ ᱦᱮᱸ ᱟᱪᱪᱷᱟ ᱱᱤᱭᱟᱹ ᱯᱚᱨᱠᱷᱚᱱ ᱫᱚ ᱡᱚᱛᱚ ᱜᱮ ᱴᱷᱤᱠ ᱴᱷᱟᱠᱚᱜᱼᱟ